ᱦᱮᱸ ᱤᱧ ᱟᱞᱮᱭᱟᱜ ᱵᱟᱦᱟ ᱵᱟᱜᱟᱱᱨᱮ ᱟᱹᱰᱤᱜᱟᱱ ᱵᱟᱦᱟ ᱥᱮ ᱵᱟᱜᱟᱱ ᱨᱮ ᱟᱹᱰᱤᱜᱟᱱ ᱩᱛᱩ ᱠᱚᱧ ᱨᱚᱦᱚᱭ ᱵᱟᱲᱟ ᱠᱟᱫᱟ ᱵᱟᱦᱟ ᱠᱚᱫᱚ ᱟᱹᱰᱤᱜᱟᱱ ᱜᱮ ᱫᱩᱣᱟᱹᱨ ᱠᱚᱨᱮᱜ ᱦᱚᱸ ᱫᱩᱣᱟᱹᱨ ᱫᱷᱟᱨᱮ ᱫᱷᱟᱨᱮᱛᱮ ᱚᱲᱟᱜ ᱫᱷᱟᱨᱮ ᱫᱷᱟᱨᱮᱛᱮ ᱟᱨ ᱵᱟᱜᱟᱱ ᱠᱚᱦᱚᱸ ᱢᱮᱱᱟᱜ ᱛᱟᱞᱮᱭᱟ ᱟᱹᱰᱤᱜᱟᱱ ᱵᱟᱦᱟᱜᱤᱧ ᱨᱚᱦᱚᱭ ᱠᱟᱫᱟ ᱠᱟᱹᱴᱤᱡ ᱨᱤᱧ ᱨᱚᱦᱚᱭ ᱠᱟᱫᱟ ᱠᱟᱹᱴᱤᱡ ᱠᱟᱹᱴᱤᱡ ᱵᱟᱦᱟ ᱠᱚᱧ ᱨᱚᱦᱚᱭ ᱠᱟᱫᱟ ᱡᱟᱦᱟᱸ ᱫᱚ ᱵᱚᱲᱚ ᱠᱟᱛᱮᱜ ᱫᱚ ᱟᱹᱰᱤ ᱢᱚᱡᱽ ᱜᱮ ᱵᱟᱦᱟ ᱟᱠᱟᱱᱟ ᱜᱩᱞᱟᱹᱪᱷᱤ ᱵᱟᱦᱟ ᱠᱩᱥᱱᱤ ᱵᱟᱦᱟ ᱯᱚᱭᱨᱟᱱᱤ ᱵᱟᱦᱟ ᱫᱟᱜ ᱨᱤᱧ ᱨᱚᱦᱚᱭ ᱠᱟᱜ ᱜᱮᱭᱟ ᱵᱮᱞᱟ ᱵᱟᱦᱟ ᱚᱱᱟ ᱠᱚ ᱥᱟᱱᱟᱢᱟᱜ ᱜᱮ ᱟᱹᱰᱤ ᱢᱚᱡᱽ ᱦᱟᱨᱟᱣ ᱠᱟᱱᱟ ᱟᱨᱦᱚᱸ ᱵᱟᱲᱜᱮ ᱠᱚᱨᱮᱜ ᱩᱛᱩ ᱠᱚᱞᱮ ᱨᱚᱦᱚᱭ ᱠᱟᱜ ᱜᱮ ᱛᱟᱦᱮᱸᱜ ᱵᱮᱸᱜᱟᱲ ᱵᱤᱞᱟᱹᱛᱤ ᱵᱷᱚᱨᱵᱷᱚᱴᱤ ᱜᱷᱟᱝᱨᱟ ᱮᱢᱟᱱ ᱠᱚ ᱟᱹᱰᱤ ᱟᱭᱢᱟ ᱜᱮ ᱚᱱᱟ ᱠᱚᱦᱚᱸ ᱡᱚ ᱠᱟᱱ ᱜᱮᱭᱟ ᱩᱛᱩ ᱵᱟᱲᱟ ᱠᱟᱜ ᱜᱮᱭᱟᱞᱮ ᱵᱟᱦᱟ ᱠᱚᱢᱟ ᱟᱹᱰᱤ ᱢᱚᱡᱽ ᱧᱮᱞᱚᱜᱼᱟ ᱧᱮᱞ ᱠᱟᱛᱮᱜ ᱢᱚᱱᱮᱜᱮ ᱨᱟᱹᱥᱠᱟᱹᱜᱮ ᱵᱩᱡᱷᱟᱹᱜᱼᱟ ᱤᱧᱤᱧ ᱨᱚᱦᱚᱭ ᱠᱟᱫᱟ ᱪᱷᱳᱴᱳᱨᱮ ᱠᱟᱹᱴᱤᱡ ᱨᱮ ᱚᱱᱟ ᱦᱟᱨᱟᱣ ᱠᱟᱱᱟ ᱚᱱᱟ ᱢᱟ ᱟᱹᱰᱤ ᱨᱟᱹᱥᱠᱟᱹ ᱨᱮᱱᱟᱜ ᱠᱟᱛᱷᱟ